ᱦᱮᱸ ᱢᱤᱫᱴᱟᱝ ᱦᱮᱯᱨᱟᱣ ᱛᱟᱦᱮᱸ ᱞᱮᱱᱟ ᱴᱟᱴᱟ ᱴᱟᱴᱟ ᱵᱤᱥᱴᱩᱯᱩᱨ ᱨᱮ ᱛᱚ ᱚᱸᱰᱮ ᱢᱤᱫᱴᱟᱝ ᱵᱟᱨ ᱫᱤᱱᱟᱜ ᱯᱨᱳᱜᱨᱟᱢ ᱛᱟᱦᱮᱸ ᱞᱮᱱᱟ ᱚᱸᱰᱮ ᱢᱤᱫ ᱫᱤᱱ ᱛᱟᱦᱮᱸ ᱞᱮᱱᱟ ᱯᱷᱤᱞᱢ ᱯᱷᱮᱥᱴᱤᱵᱷᱮᱞ ᱮᱣᱟᱨᱰ ᱛᱟᱦᱮᱸᱞᱮᱱᱟ ᱟᱨ ᱫᱚᱥᱟᱨ ᱦᱤᱞᱳᱜ ᱛᱟᱦᱮᱸ ᱠᱟᱱᱟ ᱟᱴ ᱠᱚᱢᱯᱤᱴᱤᱥᱚᱱ ᱛᱚ ᱚᱱᱟ ᱠᱚᱢᱯᱤᱴᱤᱥᱚᱱ ᱚᱱᱟ ᱦᱮᱯᱨᱟᱣ ᱨᱮᱜᱮ ᱤᱧᱤᱧ ᱥᱮᱞᱮᱫ ᱞᱮᱱᱟ ᱛᱚ ᱚᱸᱰᱮ ᱤᱧ ᱥᱟᱶ ᱥᱟᱶᱛᱮ ᱟᱨᱦᱚᱸ ᱟᱭᱢᱟ ᱜᱟᱱ ᱚᱝᱠᱟ ᱜᱮ ᱠᱚ ᱟᱨᱴᱤᱥᱴ ᱠᱚᱠᱚ ᱦᱮᱡ ᱞᱮᱱᱟ ᱟᱹᱰᱤ ᱥᱟᱺᱜᱤᱧ ᱥᱟᱺᱜᱤᱧ ᱠᱷᱚᱱ ᱟᱹᱰᱤ ᱢᱟᱨᱟᱝ ᱢᱟᱨᱟᱝ ᱤᱥᱠᱩᱞ ᱠᱷᱚᱱ ᱠᱚ ᱦᱮᱡ ᱞᱮᱱᱟ ᱛᱚ ᱚᱱᱟᱨᱮ ᱥᱮᱞᱮᱫ ᱦᱩᱭ ᱞᱮᱱᱟ ᱛᱚ ᱚᱱᱟᱨᱮ ᱟᱞᱮ ᱦᱚᱸ ᱟᱨᱴ ᱠᱚᱞᱮ ᱵᱮᱱᱟᱣ ᱠᱟᱛᱮᱫ ᱞᱮ ᱮᱢ ᱞᱮᱫᱟ ᱛᱚ ᱚᱱᱟᱨᱮ ᱢᱟ ᱥᱤᱨᱯᱟᱹᱢᱟ ᱵᱟᱹᱧ ᱟᱹᱜᱩ ᱫᱟᱲᱮᱭᱟᱫᱟ ᱛᱚ ᱚᱸᱰᱮ ᱢᱤᱫᱴᱟᱝ ᱡᱤᱱᱤᱥᱤᱧ ᱪᱮᱫ ᱠᱮᱫᱟ ᱥᱮ ᱤᱧ ᱠᱷᱚᱱ ᱦᱚᱸ ᱟᱨᱦᱚᱸ ᱟᱭᱢᱟ ᱵᱮᱥ ᱵᱮᱥ ᱵᱮᱱᱟᱣ ᱪᱤᱛᱟᱹᱨ ᱵᱮᱱᱟᱣ ᱦᱚᱲ ᱠᱚᱠᱚ ᱦᱮᱡ ᱞᱮᱱᱟ ᱪᱤᱠᱟᱹᱛᱮ ᱩᱱᱠᱩ ᱫᱚ ᱟᱹᱰᱤ ᱚᱱᱟ ᱟᱨᱴ ᱵᱤᱥᱚᱭ ᱛᱮᱠᱚ ᱯᱟᱲᱦᱟᱣ ᱟᱠᱟᱱᱟ ᱚᱱᱟ ᱠᱚᱠᱚ ᱪᱮᱫ ᱟᱹᱜᱩᱣ ᱟᱠᱟᱜᱼᱟ ᱚᱱᱠᱟᱱᱟᱜ ᱟᱨ ᱟᱞᱮ ᱢᱟ ᱱᱤᱡᱮ ᱛᱮᱜᱮ ᱪᱮᱫ ᱦᱩᱭ ᱟᱠᱟᱱᱟ ᱚᱠᱚᱭ ᱢᱟᱥᱴᱟᱨ ᱦᱚᱸ ᱵᱟᱠᱚ ᱛᱟᱦᱮᱸ ᱞᱮᱱᱟ ᱱᱤᱡᱮ ᱛᱮᱜᱮ ᱡᱟᱦᱟᱸ ᱞᱮ ᱥᱮᱬᱟᱞᱮᱜᱼᱟ ᱛᱚ ᱚᱱᱟ ᱢᱤᱫᱴᱤᱡ ᱟᱹᱰᱤ ᱢᱟᱨᱟᱝ ᱵᱩᱡᱩᱱ ᱛᱟᱦᱮᱸ ᱞᱮᱱᱟ ᱤᱧ ᱞᱟᱹᱜᱤᱫ ᱛᱮ ᱡᱮ ᱱᱚᱝᱠᱟ ᱦᱚᱸ ᱢᱟᱱᱮ ᱦᱩᱭ ᱫᱟᱲᱮᱜᱼᱟ